ᱥᱮᱨᱢᱟᱠᱤᱭᱟᱹ ᱡᱟᱛᱨᱟ ᱢᱮᱞᱟ ᱢᱮᱱᱛᱮᱫ ᱟᱞᱮ ᱱᱚᱰᱮ ᱫᱚ ᱥᱟᱠᱨᱟᱛ ᱥᱚᱢᱚᱭ ᱟᱠᱷᱟᱱ ᱦᱩᱭᱩᱜᱼᱟ ᱟᱠᱷᱟᱱ ᱥᱚᱢᱚᱭ ᱡᱟᱛᱨᱟ ᱠᱚ ᱟᱹᱜᱩᱭ ᱜᱮᱭᱟ ᱥᱮᱨᱢᱟᱨᱮ ᱟᱫᱚ ᱡᱮᱦᱤᱞᱳᱜ ᱡᱟᱛᱨᱟ ᱦᱩᱭᱩᱜᱼᱟ ᱤᱱᱟᱹ ᱦᱤᱞᱳᱜ ᱫᱚ ᱟᱞᱮᱫᱚ ᱡᱚᱢ ᱵᱟᱲᱟ ᱠᱟᱛᱮᱫ ᱟᱞᱮ ᱫᱚ ᱟᱭᱳᱼᱵᱟᱵᱟ ᱥᱟᱶᱛᱮ ᱜᱟᱛᱮ ᱠᱚ ᱥᱟᱶᱛᱮ ᱟᱞᱮ ᱫᱚ ᱡᱟᱛᱨᱟ ᱴᱟᱺᱰᱤᱞᱮ ᱪᱟᱞᱟᱜ ᱜᱮᱭᱟ ᱡᱟᱛᱨᱟ ᱴᱟᱺᱰᱤᱨᱮ ᱪᱟᱞᱟᱣ ᱠᱟᱛᱮᱫ ᱚᱸᱰᱮ ᱫᱚ ᱢᱮᱞᱟ ᱠᱚ ᱵᱟᱹᱭᱥᱟᱹᱜ ᱜᱮᱭᱟ ᱚᱱᱟ ᱢᱮᱞᱟᱨᱮ ᱟᱭᱢᱟ ᱫᱚᱠᱟᱱ ᱛᱟᱦᱮᱱ ᱜᱮᱭᱟ ᱞᱟᱹᱰᱩ ᱫᱚᱠᱟᱱ ᱯᱚᱛᱚᱵᱽ ᱫᱚᱠᱟᱱ ᱪᱩᱲᱤ ᱯᱷᱤᱛᱟᱹ ᱫᱚᱠᱟᱱ ᱟᱞᱮ ᱫᱚ ᱟᱫᱚ ᱚᱱᱮ ᱢᱮᱞᱟᱨᱮ ᱪᱟᱞᱟ ᱠᱟᱛᱮᱫ ᱜᱤᱫᱽᱨᱟᱹ ᱩᱢᱮᱨ ᱨᱮ ᱪᱩᱲᱤ ᱠᱚᱞᱮ ᱦᱚᱨᱚᱜ ᱛᱟᱦᱮᱸᱜ ᱛᱤ ᱨᱮ ᱯᱚᱛᱚᱵ ᱠᱚᱞᱮ ᱠᱤᱨᱤᱧ ᱛᱟᱦᱮᱸᱫ ᱞᱟᱹᱰᱩ ᱠᱚᱞᱮ ᱡᱚᱢ ᱛᱟᱦᱮᱸᱫ ᱟᱨ ᱚᱲᱟᱜ ᱞᱟᱹᱜᱤᱫ ᱦᱚᱸᱞᱮ ᱠᱤᱨᱤᱧ ᱟᱹᱜᱩᱭ ᱛᱟᱦᱮᱸᱫ ᱛᱟᱨᱯᱚᱨ ᱡᱟᱛᱨᱟ ᱫᱚ ᱟᱨᱟᱢᱵᱷᱚᱜᱼᱟ ᱧᱤᱫᱟᱹ ᱮᱜᱟᱨᱳᱴᱟ ᱮᱜᱟᱨᱳᱴᱟ ᱵᱟᱨᱚᱴᱟ ᱠᱚᱥᱮᱱ ᱩᱱᱥᱚᱢᱚᱭ ᱟᱞᱮ ᱡᱟᱛᱨᱟᱞᱮ ᱧᱮᱞ ᱛᱟᱦᱮᱸᱫ ᱡᱟᱛᱨᱟ ᱫᱚ ᱥᱟᱨᱟ ᱧᱤᱫᱟᱹ ᱜᱮ ᱦᱩᱭᱩᱜᱼᱟ ᱚᱱᱮ ᱡᱟᱛᱨᱟ ᱨᱮ ᱡᱮ ᱟᱨ ᱨᱟᱹᱥᱠᱟᱹ ᱨᱚᱢᱚᱡᱽ ᱥᱩᱠ ᱫᱩᱠ ᱚᱱᱟ ᱠᱚ ᱧᱮᱞ ᱠᱟᱛᱮᱫ ᱟᱹᱰᱤ ᱦᱟᱦᱟᱲᱟ ᱜᱮᱞᱮ ᱵᱩᱡᱷᱟᱹᱣ ᱛᱟᱦᱮᱸᱫ ᱟᱨ ᱱᱚᱣᱟᱜᱮ ᱦᱩᱭᱩᱜ ᱠᱟᱱᱟ ᱜᱤᱫᱽᱨᱟᱹ ᱩᱢᱮᱨ ᱨᱮᱭᱟᱜ ᱩᱭᱦᱟᱹᱨ ᱫᱚ